ᱡᱤᱭᱟᱹᱞᱤ ᱠᱚ ᱡᱚᱛᱚᱱ ᱦᱟᱛᱟᱣ ᱞᱟᱹᱜᱤᱫ ᱥᱟᱪᱟᱨᱦᱮ ᱟᱨᱡᱤ ᱯᱩᱨᱟ ᱵᱮᱵᱚᱦᱟᱨ ᱠᱚᱫᱚ ᱡᱮᱢᱚᱚᱱ ᱡᱤᱭᱟᱹᱞᱤ ᱠᱚᱫᱚ ᱞᱟᱹᱜᱤᱫ ᱢᱤᱫᱴᱟᱝ ᱟᱭᱢᱟᱞᱮᱠᱟᱱ ᱥᱚᱨᱠᱟᱨ ᱵᱷᱩᱞᱟᱹᱣ ᱫᱚᱦᱚ ᱞᱟᱹᱜᱤᱫ ᱛᱮ ᱯᱚᱱᱛᱷᱟᱭ ᱛᱮᱭᱟᱨᱟᱠᱟᱜᱼᱟ ᱩᱱᱠᱩ ᱞᱟᱹᱜᱤᱫ ᱦᱮᱸ ᱛᱟᱦᱮᱱ ᱡᱚᱢᱟᱜ ᱧᱩᱣᱟᱜ ᱟᱴᱷᱟᱣᱚᱱ ᱡᱮᱢᱚᱱ ᱦᱤᱱᱫᱤ ᱛᱮᱫᱚ ᱱᱟᱜ ᱪᱤᱲᱭᱟᱹᱠᱷᱟᱱᱟ ᱥᱮ ᱡᱟᱱᱣᱟᱨ ᱠᱚ ᱫᱚᱦᱚ ᱞᱟᱹᱜᱤᱫ ᱚᱱᱟ ᱵᱮᱱᱟᱣ ᱠᱟᱫᱟ ᱚᱲᱟᱜ ᱦᱚᱲ ᱴᱷᱮᱱ ᱡᱟᱦᱟᱱ ᱥᱮᱨᱣᱟ ᱨᱮᱭᱟᱜ ᱠᱚᱱᱚ ᱵᱟᱥᱛᱚᱵᱚᱭ ᱧᱟᱢ ᱠᱟᱫᱟ ᱛᱚᱵᱮ ᱤᱧ ᱫᱚ ᱡᱮᱛᱮ ᱛᱮᱜᱮ ᱱᱟᱜ ᱱᱚᱣᱟ ᱚᱱᱠᱟᱱ ᱠᱟᱹᱢᱤ ᱠᱚᱫᱚᱧ ᱟᱯᱱᱟᱨᱟᱫ ᱜᱮᱭᱟ ᱡᱮᱢᱚᱱ ᱚᱲᱟᱜ ᱠᱚᱨᱮᱦᱚᱸ ᱡᱤᱭᱟᱹᱞᱤ ᱠᱚ ᱡᱚᱛᱚᱱ ᱡᱚᱜᱟᱣ ᱫᱚ ᱦᱩᱭᱭᱩᱜ ᱠᱟᱱᱟ ᱡᱮᱢᱚᱱ ᱢᱮᱨᱚᱢ ᱵᱷᱤᱰᱤ ᱥᱩᱠᱨᱤ ᱠᱚ ᱥᱤᱢ ᱠᱚ ᱫᱚ ᱡᱚᱜᱟᱣ ᱡᱚᱛᱚᱱ ᱦᱩᱭᱩᱜ ᱠᱟᱱᱜᱮᱭᱟ ᱟᱯᱱᱟᱨ ᱦᱚᱸ ᱟᱨ ᱟᱨ ᱢᱟᱨᱟᱝ ᱦᱚᱲ ᱠᱚᱦᱚᱸ ᱱᱮᱛᱟᱨ ᱫᱚᱠᱚ ᱯᱚᱨᱟᱢᱚᱨᱥᱚ ᱠᱚ ᱮᱢ ᱜᱮᱭᱟ ᱟᱨ ᱩᱱᱠᱩᱣᱟᱜ ᱯᱚᱨᱟᱢᱚᱨᱥᱚ ᱛᱮᱦᱚᱸ ᱠᱟᱹᱢᱤ ᱦᱩᱭᱩᱜ ᱜᱮᱭᱟ ᱚᱲᱟᱜ ᱠᱚᱨᱮ ᱫᱚ ᱚᱲᱟᱜ ᱨᱮᱫᱚ ᱢᱟᱨᱟᱝ ᱦᱚᱲᱟᱜ ᱯᱚᱨᱟᱢᱚᱨᱥᱚ ᱦᱟᱛᱟᱣ ᱞᱟᱹᱠᱛᱤᱜ ᱠᱟᱱ ᱜᱮᱭᱟ